ᱪᱟᱥᱵᱟᱥ ᱠᱟᱛᱮᱫ ᱡᱟᱦᱟ ᱯᱨᱚᱰᱟᱠᱴ ᱡᱮᱢᱚᱱ ᱟᱲᱟᱜ ᱥᱟᱠᱟᱢ ᱯᱷᱞᱚᱱ ᱡᱟᱦᱟᱸ ᱠᱚᱨᱟᱣ ᱦᱳᱭᱳᱜ ᱠᱟᱱᱟ ᱱᱤᱛᱚᱜ ᱢᱮᱱ ᱜᱟᱱᱚᱜᱼᱟ ᱟᱹᱰᱤ ᱜᱟᱱ ᱮᱸᱴᱠᱮᱴᱚᱲᱮ ᱦᱳᱭᱳᱜ ᱠᱟᱱᱟ ᱡᱟᱦᱟᱱᱟᱜ ᱪᱟᱥᱵᱟᱥ ᱨᱮᱜᱮ ᱥᱚᱢᱚᱭᱨᱮ ᱫᱟᱜ ᱡᱟᱹᱲᱤ ᱵᱟᱝ ᱦᱳᱭᱳᱜ ᱠᱟᱱᱟ ᱚᱱᱟᱛᱮ ᱴᱷᱤᱠ ᱴᱷᱟᱠ ᱵᱟᱝ ᱦᱳᱭ ᱞᱟᱹᱜᱤᱫᱚᱜ ᱠᱟᱱᱟ ᱡᱟᱦᱟᱸ ᱯᱷᱚᱞᱚᱱᱨᱮ ᱡᱟᱦᱟᱸ ᱥᱟᱨ ᱞᱟᱜᱟᱜ ᱟᱥᱮ ᱠᱮᱢᱤᱠᱮᱞ ᱞᱟᱜᱟᱜᱼᱟ ᱚᱱᱟ ᱠᱚᱸᱦᱚ ᱴᱷᱤᱠ ᱴᱷᱟᱠ ᱵᱟᱝ ᱧᱟᱯᱟᱢ ᱠᱷᱟᱛᱤᱨ ᱟᱹᱰᱤ ᱜᱟᱱ ᱮᱸᱴᱠᱮ ᱴᱚᱬᱮ ᱦᱳᱭᱳᱜ ᱠᱟᱱᱟ ᱟᱵᱟᱨ ᱡᱟᱦᱟᱸ ᱠᱚ ᱦᱳᱭᱳᱜ ᱠᱟᱱᱟ ᱚᱱᱟ ᱨᱮᱦᱚᱸ ᱵᱤᱵᱷᱤᱱᱱᱚ ᱨᱚᱠᱚᱢ ᱯᱳᱠᱟ ᱢᱟᱠᱚᱲ ᱦᱮᱡ ᱠᱟᱛᱮᱫ ᱠᱚ ᱱᱚᱥᱴᱚᱭᱮᱫᱟ ᱚᱱᱟᱛᱮ ᱴᱷᱤᱠ ᱥᱚᱢᱚᱭ ᱨᱮᱦᱚᱸ ᱚᱱᱟ ᱵᱟᱝ ᱦᱳᱭ ᱞᱟᱹᱜᱤᱫᱚᱜ ᱠᱟᱱᱟ ᱛᱟᱨ ᱞᱟᱦᱟ ᱨᱮᱜᱮ ᱠᱚ ᱱᱚᱥᱴᱚ ᱪᱟᱵᱟᱭᱮᱫᱟ ᱚᱱᱟᱛᱮ ᱱᱤᱛᱚᱜ ᱟᱜ ᱡᱟᱦᱟᱸ ᱵᱚᱨᱛᱚᱢᱟᱱ ᱡᱩᱜᱽᱨᱮ ᱴᱷᱤᱠ ᱴᱷᱟᱠ ᱵᱟᱝ ᱯᱚᱨᱤᱪᱟᱞᱚᱱᱟ ᱞᱮᱠᱷᱟᱱ ᱡᱟᱦᱟᱱᱟᱜ ᱡᱤᱱᱤᱥ ᱜᱮ ᱴᱷᱤᱠ ᱵᱟᱝ ᱦᱳᱭᱳᱜᱼᱟ ᱥᱩᱵᱤᱫᱷᱟ ᱠᱷᱚᱱ ᱚᱥᱩᱵᱤᱫᱷᱟ ᱜᱮ ᱰᱷᱮᱨ ᱦᱳᱭᱳᱜ ᱠᱟᱱᱟ